ᱞᱩᱜᱩᱵᱩᱨᱩ ᱜᱷᱟᱱᱴᱟ ᱵᱟᱲᱮ ᱫᱷᱚᱨᱚᱢ ᱜᱟᱲ ᱠᱟᱱᱟ ᱚᱱᱟᱛᱮ ᱱᱚᱰᱮ ᱫᱚ ᱫᱤᱥᱚᱢ ᱰᱤᱥᱚᱢ ᱨᱮᱱ ᱦᱚᱲ ᱠᱚ ᱦᱤᱡᱩᱜᱼᱟ ᱱᱚᱰᱮ ᱡᱮᱞᱮᱠᱟ ᱞᱩᱜᱩ ᱵᱟᱵᱟ ᱞᱩᱜᱩ ᱟᱭᱳᱣᱟᱜ ᱛᱷᱩᱢ ᱛᱮ ᱟᱵᱚ ᱱᱤᱛᱳᱜ ᱦᱟᱹᱨ ᱥᱟᱢᱴᱟᱣ ᱞᱮᱠᱟᱭ ᱥᱟᱢᱴᱟᱣ ᱠᱟᱫ ᱵᱚᱱᱟ ᱟᱨ ᱱᱚᱣᱟ ᱥᱩᱨ ᱥᱩᱯᱩᱨ ᱡᱟᱦᱟᱸᱜᱮ ᱥᱤᱛᱟᱹ ᱱᱟᱞᱟ ᱢᱮᱱᱟᱜᱼᱟ ᱛᱚᱣᱟ ᱞᱮᱠᱟ ᱫᱟᱜ ᱮ ᱞᱤᱜᱤᱱᱟ ᱵᱟᱝᱢᱟ ᱧᱮᱞᱚᱜᱼᱟ ᱡᱮ ᱟᱭᱳ ᱨᱮᱱᱟᱜ ᱛᱚᱣᱟ ᱜᱮ ᱞᱤᱸᱜᱤᱱ ᱠᱟᱱᱟ ᱚᱸᱰᱮᱱᱟᱜ ᱡᱟᱦᱟᱸ ᱫᱟᱨᱮ ᱵᱩᱨᱩ ᱱᱟᱹᱲᱤ ᱨᱮᱱᱟᱜ ᱦᱮᱢᱟᱞ ᱦᱳᱭᱛᱮ ᱟᱵᱚᱣᱟᱜ ᱡᱤᱣᱤ ᱡᱟᱦᱟᱸ ᱛᱮᱛᱟᱝ ᱛᱟᱦᱮᱱᱟ ᱚᱱᱟ ᱢᱟᱨᱛᱚᱠ ᱪᱟᱵᱟᱜᱼᱟ ᱞᱩᱜᱩᱵᱩᱨᱩ ᱨᱮ ᱢᱮᱱᱟᱜ ᱠᱚ ᱡᱤᱣᱤ ᱡᱟᱱᱣᱟᱨ ᱠᱩᱞ ᱵᱟᱱᱟ ᱡᱷᱚᱛᱚ ᱜᱮ ᱞᱩᱜᱩ ᱵᱟᱵᱟ ᱞᱩᱜᱩ ᱟᱭᱳᱟᱜ ᱧᱩᱛᱩᱢ ᱦᱟᱛᱟᱣ ᱞᱮᱠᱷᱟᱱ ᱟᱢᱟᱜ ᱥᱩᱨ ᱠᱷᱚᱱ ᱫᱚᱠᱚ ᱥᱟᱦᱟ ᱯᱷᱟᱨᱟᱠᱚᱜᱼᱟ ᱚᱱᱟ ᱟᱰᱮ ᱯᱟᱥᱮ ᱟᱹᱰᱤ ᱟᱹᱰᱤ ᱰᱮᱢ ᱡᱟᱦᱟᱸ ᱰᱮᱢ ᱠᱚ ᱢᱮᱱᱟᱜᱼᱟ ᱚᱱᱟ ᱫᱟᱜ ᱛᱮ ᱜᱚᱴᱟ ᱡᱷᱟᱲᱠᱷᱚᱸᱰ ᱯᱚᱱᱚᱛ ᱨᱮ ᱵᱤᱡᱽᱞᱤ ᱟᱨ ᱫᱟᱜ ᱮ ᱥᱟᱯᱞᱟ ᱭᱮᱜᱼᱟ ᱚᱱᱟᱛᱮ ᱞᱩᱜᱩ ᱵᱩᱨᱩ ᱨᱮ ᱡᱷᱚᱛᱚ ᱦᱚᱲ ᱠᱚ ᱥᱚᱦᱚᱨ ᱥᱮᱴᱮᱨᱚᱜᱼᱟ